ᱥᱟᱱᱛᱟᱲᱤ ᱯᱟᱹᱨᱥᱤ ᱫᱚ ᱟᱞᱮᱭᱟᱜ ᱟᱭᱳ ᱟᱲᱟᱝ ᱠᱟᱱᱟ ᱱᱚᱣᱟ ᱛᱮᱫᱚ ᱟᱞᱮ ᱯᱩᱥᱴᱟᱹᱣ ᱯᱩᱥᱴᱟᱹᱣᱞᱮ ᱨᱚᱲ ᱫᱟᱲᱮᱭᱟᱜᱼᱟ ᱤᱱᱟᱹ ᱯᱩᱥᱴᱟᱹᱣ ᱯᱩᱥᱴᱟᱹᱣᱞᱮ ᱵᱩᱡᱷᱟᱹᱣ ᱫᱟᱲᱮᱭᱟᱜᱼᱟ ᱡᱟᱦᱟᱸᱭ ᱜᱮ ᱟᱢ ᱢᱮᱛᱟᱭᱟ ᱩᱱᱤᱦᱚᱸ ᱥᱚᱸᱜᱮ ᱴᱷᱤᱠᱟᱹ ᱫᱟᱲᱮᱭᱟᱜᱼᱟᱭ ᱚᱱᱟᱛᱮ ᱟᱭᱳ ᱟᱲᱟᱝ ᱥᱟᱱᱛᱟᱲᱤ ᱫᱚ ᱯᱟᱹᱨᱥᱤ ᱠᱟᱱ ᱛᱟᱞᱮᱭᱟ ᱥᱟᱱᱛᱟᱲᱤ ᱯᱟᱹᱨᱥᱤᱛᱮ ᱨᱚᱲ ᱨᱮᱱᱟᱜ ᱱᱚᱣᱟ ᱦᱚᱸ ᱟᱞᱮ ᱱᱚᱜᱼᱚᱭ ᱱᱤᱛᱚᱜ ᱱᱟᱯᱟᱭ ᱛᱮᱞᱮ ᱢᱤᱫ ᱡᱩᱢᱤᱫᱞᱮ ᱛᱟᱦᱮᱸ ᱫᱟᱲᱮᱭᱟᱜᱼᱟ ᱟᱨ ᱤᱱᱟᱹ ᱯᱚᱨᱮ ᱡᱚᱛᱚᱣᱟᱜ ᱵᱩᱡᱷᱟᱹᱣ ᱦᱚᱸ ᱴᱷᱟᱹᱣᱠᱟᱹᱞᱮ ᱵᱩᱡᱷᱟᱹᱣ ᱫᱟᱲᱮᱭᱟᱜᱼᱟ ᱱᱚᱝᱠᱟᱜᱮ ᱥᱟᱱᱛᱟᱲᱤ ᱯᱟᱹᱨᱥᱤ ᱨᱮ ᱦᱮᱲᱮᱢ ᱢᱮᱱᱟᱜᱼᱟ ᱡᱟᱦᱟᱸ ᱫᱚ ᱟᱹᱰᱤ ᱱᱟᱯᱟᱭ ᱵᱩᱡᱷᱟᱹᱜᱼᱟ ᱱᱚᱣᱟ ᱚᱱᱟ ᱤᱫᱤ ᱠᱟᱛᱮᱫ ᱥᱟᱱᱛᱟᱲᱤ ᱯᱟᱹᱨᱥᱤ ᱥᱮᱫ ᱟᱹᱰᱤᱛᱮᱫ ᱟᱞᱮᱭᱟᱜ ᱨᱤᱡᱷᱟᱹᱣ ᱢᱮᱱᱟᱜᱼᱟ ᱮᱴᱟᱜ ᱯᱟᱹᱨᱥᱤ ᱛᱮᱫᱚ ᱚᱱᱟ ᱥᱤᱵᱤᱞ ᱪᱮ ᱚᱱᱟ ᱴᱷᱟᱹᱣᱠᱟᱹ ᱵᱟᱝ ᱴᱷᱤᱠᱟᱜᱼᱟ ᱚᱱᱟ ᱤᱫᱤ ᱠᱟᱛᱮᱫ ᱥᱟᱱᱛᱟᱲᱤ ᱯᱟᱹᱨᱥᱤ ᱫᱚ ᱟᱹᱰᱤ ᱱᱟᱯᱟᱭᱛᱮᱞᱮ ᱵᱩᱡᱷᱟᱹᱣ ᱫᱟᱲᱮᱭᱟᱜᱼᱟ ᱟᱨ ᱱᱟᱯᱟᱭ ᱵᱩᱡᱷᱟᱹᱜᱼᱟ ᱥᱟᱱᱛᱟᱲᱤ ᱯᱟᱹᱨᱥᱤ ᱨᱮ ᱡᱟᱦᱟᱸ ᱥᱤᱵᱤᱞ ᱢᱮᱢᱱᱟᱜᱼᱟ ᱚᱱᱟ ᱫᱚ ᱮᱴᱟᱜ ᱯᱟᱹᱨᱥᱤ ᱨᱮ ᱥᱤᱵᱤᱞ ᱵᱟᱝᱞᱮ ᱟᱹᱭᱠᱟᱹᱣᱟ ᱚᱱᱟᱛᱮ ᱥᱟᱱᱛᱟᱲ ᱯᱟᱹᱨᱥᱤ ᱫᱚ ᱟᱞᱮ ᱞᱟᱜᱟᱫ ᱟᱹᱰᱤ ᱥᱚᱨᱮᱥᱟ ᱪᱮᱫᱟᱜ ᱥᱮ ᱚᱱᱟ ᱫᱚ ᱟᱞᱮᱭᱟᱜ ᱟᱭᱳ ᱟᱲᱟᱝ ᱦᱚᱸ ᱠᱟᱱᱟ ᱥᱟᱱᱛᱟᱲ ᱯᱟᱹᱨᱥᱤ ᱞᱟᱦᱟᱱᱛᱤ ᱞᱟᱹᱜᱤᱫ ᱟᱹᱰᱤ ᱠᱩᱨᱩᱢᱩᱴᱩ ᱪᱷᱩᱴᱟᱹᱣ ᱞᱟᱹᱠᱛᱤ ᱠᱟᱱᱟ ᱥᱟᱱᱛᱟᱲᱤ ᱯᱟᱹᱨᱥᱤ ᱪᱮᱛᱟᱱ ᱥᱮᱫ ᱞᱟᱦᱟᱭᱮᱱᱟᱜ ᱟᱞᱮ ᱦᱚᱸ ᱱᱟᱭᱛᱮ ᱱᱟᱯᱟᱭᱛᱮ ᱪᱮᱛᱟᱱ ᱥᱮᱫ ᱞᱟᱦᱟᱜ ᱨᱮᱱᱟᱜ ᱢᱤᱫᱴᱟᱱ ᱦᱚᱨᱞᱮ ᱧᱟᱢ ᱫᱟᱲᱮᱭᱟᱜᱼᱟ ᱱᱚᱣᱟ ᱫᱤᱞ ᱠᱚ ᱟᱞᱮ ᱟᱞᱮ ᱚᱱᱟ ᱨᱮᱭᱟᱜ ᱞᱟᱹᱠᱛᱤ ᱠᱟᱱᱟ ᱫᱤᱞ ᱫᱟᱲᱮ ᱮᱢᱚᱜ